ᱤᱧ ᱤᱧ ᱱᱤᱭᱟᱹ ᱫᱷᱟᱣ ᱫᱚ ᱞᱩᱜᱩᱵᱩᱨᱩᱧ ᱪᱟᱞᱟᱣ ᱞᱮᱱᱟ ᱚᱸᱰᱮ ᱞᱩᱜᱩᱼᱵᱩᱨᱩ ᱨᱮᱱᱟᱜ ᱚᱱᱟ ᱵᱩᱨᱩᱧ ᱛᱩᱞᱟᱹᱣ ᱟᱠᱟᱫᱟ ᱞᱩᱜᱩᱵᱩᱨᱩ ᱨᱮᱫᱚ ᱟᱹᱰᱤ ᱟᱹᱰᱤ ᱵᱚᱸᱜᱟ ᱠᱚ ᱢᱮᱱᱟᱜ ᱟᱠᱟᱫ ᱠᱚᱣᱟ ᱚᱸᱰᱮ ᱥᱤᱛᱟᱱᱟᱞᱟ ᱢᱮᱱᱟ ᱟᱠᱟᱫᱟ ᱡᱷᱚᱛᱚ ᱦᱚᱲ ᱞᱟᱹᱭᱤᱱ ᱞᱟᱹᱭᱤᱱ ᱛᱮᱠᱚ ᱛᱟᱲᱟᱢ ᱠᱟᱜᱼᱟ ᱠᱚ ᱚᱸᱰᱮ ᱪᱮᱛᱟᱱ ᱨᱮᱢ ᱥᱮᱴᱮᱨ ᱞᱮᱠᱷᱟᱱ ᱵᱚᱸᱜᱟᱼᱵᱩᱨᱩ ᱦᱩᱭᱩᱜᱼᱟ ᱚᱸᱰᱮ ᱠᱷᱚᱱ ᱟᱨᱚ ᱞᱟᱛᱟᱨ ᱛᱮᱢ ᱛᱲᱟᱢ ᱟᱹᱜᱩᱭᱟ ᱚᱸᱰᱮᱢ ᱪᱟᱞᱟᱣ ᱞᱮᱱᱠᱷᱟᱱ ᱟᱹᱰᱤ ᱢᱚᱡᱽ ᱵᱩᱡᱷᱟᱹᱜᱼᱟ ᱡᱟᱦᱟᱸ ᱫᱚ ᱠᱷᱩᱵ ᱥᱟᱱᱛᱤ ᱧᱟᱢᱚᱜᱼᱟ